ᱥᱟᱱᱛᱟᱲ ᱚᱱᱚᱞᱤᱭᱟᱹ ᱠᱚ ᱢᱩᱫᱽ ᱨᱮ ᱟᱢᱨᱮᱱ ᱠᱩᱥᱤᱭᱤᱡ ᱚᱱᱚᱞᱤᱭᱟᱹ ᱫᱚ ᱚᱠᱚᱭ ᱟᱨ ᱪᱮᱫᱟᱜ ᱥᱟᱱᱛᱟᱲ ᱥᱟᱱᱛᱟᱲᱤ ᱥᱟᱶᱦᱮᱫ ᱨᱮᱱ ᱚᱱᱚᱞᱤᱭᱟᱹ ᱠᱚ ᱢᱩᱫᱽ ᱨᱮ ᱤᱧ ᱫᱚ ᱤᱧᱨᱮᱱ ᱠᱩᱥᱤᱭᱤᱡ ᱚᱱᱚᱞᱤᱭᱟᱹ ᱫᱚᱭ ᱦᱩᱭᱩᱜ ᱠᱟᱱᱟ ᱜᱩᱨᱩ ᱜᱚᱢᱠᱮ ᱯᱚᱸᱰᱤᱛ ᱨᱚᱜᱷᱩᱱᱟᱛᱷ ᱢᱩᱨᱢᱩ ᱜᱩᱨᱩ ᱜᱚᱝᱠᱮ ᱠᱩᱥᱤᱭᱟᱭ ᱨᱮᱱᱟᱜ ᱤᱧᱟᱹᱜ ᱚᱡᱮᱫᱚ ᱦᱩᱭᱩᱜ ᱠᱟᱱᱟ ᱤᱧ ᱡᱚᱠᱷᱚᱱ ᱥᱟᱱᱛᱟᱲᱤ ᱪᱤᱠᱤ ᱥᱮᱬᱟᱧ ᱮᱦᱚᱵ ᱞᱮᱫᱟ ᱩᱱᱤᱭᱟᱜ ᱩᱱᱤᱭᱟᱜ ᱚᱞ ᱯᱚᱛᱚᱵ ᱚᱱᱟ ᱠᱷᱚᱱ ᱜᱮ ᱤᱧ ᱫᱚ ᱟᱹᱰᱤ ᱨᱟᱹᱥᱠᱟᱹᱧ ᱵᱩᱡᱷᱟᱹᱣ ᱞᱮᱫᱟ ᱛᱟᱭᱚᱢ ᱫᱟᱨᱟᱢ ᱛᱮ ᱥᱟᱱᱛᱟᱲᱤ ᱥᱟᱶᱦᱮᱫ ᱨᱮᱱᱟᱜ ᱡᱚᱠᱷᱚᱱ ᱟᱨᱚ ᱜᱟᱹᱦᱤᱨ ᱥᱟᱹᱦᱤᱧ ᱯᱟᱲᱦᱟᱜ ᱤᱧ ᱮᱦᱚᱵ ᱠᱮᱫᱟ ᱩᱱᱫᱚ ᱜᱩᱨᱩ ᱜᱚᱝᱠᱮᱭᱟᱜ ᱚᱞ ᱟᱹᱰᱤᱜᱟᱱ ᱯᱩᱛᱷᱤᱠᱚᱜᱤᱧ ᱯᱟᱲᱦᱟᱣ ᱠᱮᱫᱟ ᱟᱨ ᱚᱱᱟ ᱯᱩᱛᱷᱤ ᱠᱚ ᱯᱟᱲᱦᱟᱣ ᱠᱟᱛᱮ ᱤᱧ ᱫᱚ ᱟᱹᱰᱤ ᱵᱷᱟᱹᱜᱤᱧ ᱵᱩᱡᱷᱟᱹᱣ ᱠᱮᱫᱟ ᱟᱨ ᱟᱹᱰᱤ ᱠᱤᱪᱷᱩ ᱪᱮᱫ ᱨᱮᱱᱟᱜ ᱥᱩᱡᱚᱜ ᱤᱧ ᱧᱟᱢ ᱠᱮᱫᱟ ᱚᱱᱟ ᱠᱷᱟᱹᱛᱤᱨ ᱛᱮ ᱤᱧ ᱫᱚ ᱜᱩᱨᱩ ᱜᱚᱝᱠᱮᱜᱮ ᱟᱹᱰᱤ ᱡᱚᱛᱚᱠᱷᱚᱱ ᱞᱟᱦᱟᱨᱮᱧ ᱠᱩᱥᱤᱭᱟᱭᱟ